ᱤᱧ ᱫᱤᱱᱟᱹᱢ ᱦᱤᱞᱳᱜ ᱥᱮᱛᱟᱜ ᱞᱮᱱᱠᱷᱟᱱ ᱜᱮ ᱢᱟᱴᱷ ᱨᱤᱧ ᱪᱟᱞᱟᱜᱼᱟ ᱠᱚᱭᱮᱠ ᱚᱝᱠᱟ ᱢᱟᱴᱷ ᱨᱮ ᱚᱝᱠᱟ ᱠᱚᱭᱮᱠ ᱨᱟᱣᱩᱱᱰ ᱫᱟᱹᱲ ᱵᱟᱲᱟ ᱠᱟᱛᱮᱫ ᱟᱨᱠᱤ ᱫᱤᱱᱟᱹᱢ ᱜᱮ ᱯᱨᱟᱭ ᱜᱮ ᱥᱮᱛᱟᱜ ᱟᱹᱭᱩᱵ ᱥᱚᱨᱤᱨ ᱟᱨᱠᱤ ᱴᱷᱤᱠ ᱛᱟᱦᱮᱱ ᱞᱟᱹᱜᱤᱫ ᱫᱤᱱᱟᱹᱢ ᱦᱤᱞᱟᱹᱜ ᱤᱧ ᱫᱟᱹᱲᱟ ᱫᱟᱹᱲ ᱢᱩᱪᱟᱹᱫ ᱨᱮ ᱱᱟᱥᱮᱭᱟᱜ ᱤᱧ ᱡᱳᱜᱤᱝᱮᱱ ᱜᱮ ᱵᱮᱭᱟᱢᱮᱱ ᱜᱤᱧ ᱮᱢᱚᱱ ᱠᱤ ᱡᱤᱢ ᱨᱮ ᱡᱟ ᱜᱮ ᱵᱮᱭᱟᱢ ᱠᱚ ᱠᱚᱨᱟᱣ ᱚᱱᱟᱠᱩᱧ ᱠᱚᱨᱟᱣ ᱠᱮᱫ ᱜᱮ ᱟᱨ ᱚᱲᱟᱜ ᱨᱮ ᱠᱚᱭᱮᱠᱴᱤ ᱚᱝᱠᱟᱱ ᱡᱤᱱᱤᱥᱤᱧ ᱡᱩᱛ ᱠᱟᱫᱟ ᱡᱮ ᱡᱮ ᱡᱤᱢ ᱥᱮᱱᱴᱟᱨ ᱵᱟᱝ ᱪᱟᱞᱟᱜ ᱦᱩᱭᱩᱜᱼᱟ ᱡᱟᱜᱮ ᱚᱲᱟᱜ ᱨᱮᱜᱮ ᱚᱱᱟ ᱡᱤᱢ ᱨᱮᱱᱟᱝ ᱡᱟ ᱯᱨᱚᱥᱮᱥ ᱚᱱᱟ ᱠᱩᱧ ᱠᱚᱨᱟᱣ ᱠᱮᱫ ᱜᱮ ᱛᱚ ᱛᱟᱨ ᱢᱚᱫᱽᱫᱷᱮ ᱨᱮ ᱤᱧᱟᱹᱜ ᱫᱚ ᱦᱚᱲᱢᱚ ᱴᱷᱤᱠ ᱛᱟᱦᱮᱱ ᱨᱮᱭᱟᱜ ᱠᱟᱨᱚᱱ ᱱᱤᱭᱟᱹᱜᱮ ᱡᱮ ᱵᱟᱹᱭᱦᱟᱹᱲ ᱨᱮ ᱠᱟᱹᱢᱤ ᱢᱤᱫ ᱨᱚᱠᱚᱢ ᱦᱟᱱᱟᱼᱱᱟᱣᱟ ᱠᱟᱹᱢᱤ ᱛᱟᱨ ᱢᱚᱫᱽᱫᱷᱮ ᱯᱟᱥᱟᱼᱯᱟᱥᱤ ᱟᱨᱚ ᱨᱟᱡᱽ ᱢᱤᱥᱛᱨᱤ ᱥᱟᱛᱮᱜ ᱫᱚᱞᱟᱱ ᱠᱟᱹᱢᱤ ᱠᱩᱧ ᱪᱟᱞᱟᱜ ᱛᱮ ᱟᱨᱠᱤ ᱦᱚᱲᱢᱚ ᱴᱷᱤᱠ ᱛᱟᱦᱮᱱ ᱛᱤᱧᱟᱹ ᱟᱨ ᱡᱚᱠᱷᱚᱱ ᱜᱮ ᱠᱟᱹᱢᱤ ᱵᱟᱹᱧ ᱪᱟᱞᱟᱜᱼᱟ ᱛᱚᱠᱷᱚᱱ ᱜᱮ ᱟᱨᱠᱤ ᱤᱧ ᱜᱮ ᱢᱟᱱᱮ ᱦᱚᱲᱢᱚ ᱪᱮᱫ ᱞᱮᱠᱟ ᱡᱮᱱᱚ ᱵᱳᱨᱤᱝ ᱵᱳᱨᱤᱝᱤᱧ ᱟᱹᱭᱠᱟᱹᱣᱟ ᱛᱚ ᱠᱟᱹᱢᱤ ᱠᱚ ᱵᱟᱹᱧ ᱥᱮᱱ ᱞᱮᱱᱠᱷᱟᱱ ᱦᱚᱲᱢᱚ ᱡᱟᱹᱥᱛᱤ ᱢᱚᱴᱟᱜ ᱛᱤᱧᱟᱹ ᱚᱱᱟᱛᱮ ᱚᱥᱩᱵᱤᱫᱟ ᱟᱨᱠᱤ ᱟᱭᱢᱟ ᱰᱷᱮᱨ ᱚᱥᱩᱵᱤᱫᱟ ᱨᱮ ᱥᱚᱢᱢᱩᱠᱠᱷᱤᱱ ᱦᱩᱭᱩᱜ ᱛᱤᱧᱟᱹ ᱛᱚ ᱦᱚᱲᱢᱚ ᱴᱷᱤᱠ ᱫᱚᱦᱚᱭ ᱞᱟᱹᱜᱤᱫ ᱟᱨᱠᱤ ᱡᱳᱜᱤᱝ ᱤᱧ ᱮᱴᱮᱱᱟ ᱫᱤᱱᱟᱹᱢ ᱦᱤᱞᱳᱜ ᱜᱮ ᱥᱮᱛᱟᱜ ᱟᱹᱭᱩᱵ ᱢᱟᱴᱷ ᱨᱮ ᱫᱟᱹᱲ ᱛᱟᱨ ᱢᱚᱫᱽᱫᱷᱮ ᱨᱮ ᱯᱮᱴᱤ ᱠᱩᱧ ᱠᱚᱨᱟᱣᱟ ᱟᱨ ᱟᱭᱢᱟ ᱜᱚᱴᱮᱱ ᱡᱤᱢ ᱟᱭᱢᱟ ᱨᱚᱠᱚᱢ ᱯᱨᱮᱠᱴᱤᱥ ᱚᱝᱠᱟ ᱫᱟᱹᱲ ᱥᱩᱨᱩᱭᱱᱟ ᱡᱚᱠᱷᱟᱱ ᱫᱚ ᱛᱟᱲᱟᱢ ᱛᱮᱜᱮ ᱟᱹᱰᱤ ᱡᱷᱟᱹᱞᱤᱧ ᱛᱟᱲᱟᱢ ᱠᱮᱫ ᱜᱮ ᱛᱟᱨᱯᱚᱨᱮ ᱮᱱᱛᱮᱫ ᱫᱤᱱᱟᱹᱢ ᱜᱮ ᱚᱝᱠᱟ ᱦᱮᱡ ᱵᱟᱲᱟ ᱠᱟᱛᱮᱫ ᱫᱚ ᱟᱫᱚ ᱜᱞᱩᱠᱳᱱᱰᱤ ᱪᱤᱱᱟ ᱵᱟᱫᱟᱢ ᱚᱱᱟᱠᱩᱧ ᱡᱚᱢᱟ ᱛᱚ ᱦᱚᱲᱢᱚ ᱴᱷᱤᱠ ᱛᱟᱦᱮᱱ ᱛᱤᱧᱟᱹ